ᱦᱮᱞᱳ ᱦᱮᱸ ᱞᱟᱹᱭᱮᱫ ᱟᱹᱧ ᱮᱱᱟᱱ ᱡᱮ ᱚᱱᱟ ᱞᱤᱥᱴ ᱤᱧ ᱮᱢᱟᱜ ᱢᱮ ᱛᱟᱦᱮᱸᱫᱼᱟ ᱚᱱᱟ ᱨᱮ ᱟᱨ ᱵᱟᱨᱭᱟ ᱜᱟᱱ ᱥᱟᱢᱟᱱ ᱛᱤᱧ ᱮᱰ ᱛᱟᱨᱟ ᱠᱟᱜ ᱢᱮ ᱡᱮᱢᱚᱱ ᱧᱩ ᱞᱟᱹᱜᱤᱫ ᱥᱯᱨᱟᱭᱤᱴ ᱢᱤᱫ ᱞᱤᱴᱟᱨᱟᱜ ᱢᱤᱫ ᱵᱳᱛᱚᱞ ᱟᱨ ᱯᱷᱨᱩᱴᱤ ᱦᱟᱯᱷ ᱞᱤᱴᱟᱨᱟᱜ ᱯᱮ ᱵᱳᱛᱚᱞ ᱜᱟᱱ ᱥᱮᱞᱮᱫ ᱛᱚᱨᱟ ᱠᱟᱜ ᱢᱮ ᱚᱱᱟ ᱱᱤᱦᱟᱹᱛ ᱚᱱᱟ ᱥᱟᱞᱟᱜ ᱜᱮ ᱮᱱᱟᱱᱟᱜ ᱥᱟᱢᱟᱱ ᱥᱟᱞᱟᱜ ᱜᱮᱢ ᱵᱷᱮᱡᱟ ᱛᱟᱨᱟ ᱠᱟᱜᱼᱟ ᱟᱞᱚᱢ ᱦᱤᱲᱤᱧᱟ ᱦᱮᱸ